ᱤᱧᱤᱧ ᱠᱩᱥᱤ ᱚᱱᱚᱞᱤᱭᱟᱹ ᱫᱚᱭ ᱦᱩᱭᱩᱜ ᱠᱟᱱᱟ ᱠᱟᱞᱤᱯᱚᱫᱚ ᱥᱚᱨᱮᱱ ᱪᱮᱫᱟᱜ ᱥᱮ ᱩᱱᱤ ᱫᱚ ᱟᱵᱚ ᱥᱟᱶᱛᱟᱞᱤ ᱯᱩᱛᱷᱤ ᱜᱟᱭᱟᱱ ᱯᱩᱛᱷᱤ ᱟᱭᱢᱟᱭ ᱚᱞᱟ ᱟᱨ ᱩᱱᱤ ᱟᱨ ᱚᱞ ᱥᱟᱹᱨᱤᱜᱮ ᱛᱷᱟᱹᱨᱤ ᱫᱟᱠᱟ ᱨᱮ ᱢᱮᱫ ᱫᱟᱜ ᱜᱟᱭᱟᱱ ᱫᱚ ᱟᱹᱰᱤ ᱡᱳᱨ ᱠᱩᱥᱤᱭᱟᱜᱼᱟ ᱟᱨ ᱱᱤᱭᱟᱹ ᱡᱟᱦᱟᱸ ᱛᱤᱱᱟᱹᱜ ᱜᱟᱭᱟᱱ ᱚᱞ ᱠᱟᱱᱟ ᱡᱚᱛᱚ ᱟᱵᱚ ᱥᱚᱢᱟᱡᱽ ᱤᱫᱤ ᱠᱟᱛᱮ ᱜᱮ ᱚᱞ ᱚᱞ ᱠᱟᱫᱟ ᱚᱱᱟ ᱫᱚ ᱚᱱᱟ ᱫᱚ ᱚᱱᱟ ᱛᱮ ᱱᱩᱭᱟᱜ ᱜᱟᱭᱟᱱ ᱫᱚ ᱫᱚᱢᱮ ᱠᱚ ᱠᱩᱥᱤᱭᱟᱜᱼᱟ ᱚᱱᱟ ᱛᱮ ᱤᱧ ᱦᱚᱸ ᱫᱚᱢᱮᱧ ᱠᱩᱥᱤᱭᱟᱜᱼᱟ